ᱤᱧ ᱥᱩᱱᱟᱹᱨᱟᱢ ᱦᱟᱸᱥᱫᱟ ᱟᱯᱮ ᱟᱹᱛᱩ ᱢᱚᱬᱮ ᱦᱚᱲ ᱛᱟᱞᱟᱨᱮ ᱤᱧ ᱢᱤᱫᱴᱮᱱ ᱜᱟᱹᱰᱤᱧ ᱠᱤᱨᱤᱧ ᱟᱠᱟᱫᱼᱟ ᱱᱚᱣᱟ ᱜᱮ ᱟᱯᱮ ᱴᱷᱮᱱ ᱟᱨᱫᱟᱥ ᱟᱨ ᱥᱚᱫᱚᱨᱮᱜ ᱠᱟᱹᱱᱟᱹᱧ ᱠᱤ ᱤᱧ ᱜᱟᱹᱰᱤᱧ ᱠᱤᱨᱤᱧ ᱟᱠᱟᱫᱼᱟ ᱱᱚᱣᱟ ᱟᱹᱛᱩ ᱨᱮ ᱠᱷᱚᱠᱨᱚ ᱟᱹᱛᱩ ᱨᱮ ᱠᱤ ᱡᱚᱛᱚ ᱦᱚᱲ ᱵᱚᱱ ᱥᱤᱭᱟ ᱡᱟᱦᱟᱸᱭ ᱜᱮ ᱮᱨᱚᱜ ᱟᱯᱮ ᱤᱭᱟᱹ ᱵᱟᱹᱫᱽ ᱠᱚᱯᱮ ᱯᱟᱲᱟᱜᱟ ᱥᱤᱭᱟ ᱯᱚᱨᱛᱚᱢ ᱡᱟᱦᱟᱸᱭ ᱜᱮ ᱜᱷᱟᱥ ᱠᱟᱱ ᱛᱟᱯᱮᱭᱟ ᱵᱟᱹᱫᱽ ᱵᱟᱹᱭᱦᱟᱹᱲ ᱚᱱᱟ ᱨᱮ ᱤᱧᱟᱹᱜ ᱜᱟᱹᱰᱤ ᱢᱮᱱᱟᱜᱼᱟ ᱡᱚᱛᱚ ᱦᱚᱲᱟᱜ ᱥᱩᱵᱤᱫᱷᱟ ᱞᱟᱹᱜᱤᱫ ᱡᱟᱦᱟᱸ ᱜᱮ ᱜᱚᱱᱚᱝ ᱫᱚ ᱜᱷᱚᱱᱴᱟ ᱨᱮ ᱵᱟᱨᱳᱥᱚ ᱴᱟᱠᱟᱧ ᱦᱟᱛᱟᱣᱮᱜᱼᱟ ᱟᱨ ᱟᱨ ᱡᱟᱦᱟᱸᱭ ᱠᱚᱯᱮ ᱮᱨ ᱦᱚᱪᱚᱭᱟ ᱤᱧᱟᱹᱜ ᱜᱟᱹᱰᱤ ᱯᱮ ᱢᱮᱱᱠᱷᱟᱱᱤᱧ ᱤᱫᱤᱭᱟ ᱟᱨ ᱥᱤ ᱟᱯᱮᱭᱟᱹᱧ ᱟᱨ ᱡᱟᱦᱟᱸ ᱛᱤᱱᱟᱹᱜ ᱜᱮ ᱡᱟᱦᱟᱸ ᱜᱩᱨᱤᱡ ᱠᱚᱯᱮ ᱥᱟᱸᱜᱟᱲᱟ ᱚᱱᱟ ᱠᱚᱨᱮᱜ ᱦᱚᱸ ᱤᱧᱟᱹᱜ ᱥᱩᱵᱤᱫᱷᱟ ᱢᱮᱱᱟᱜᱼᱟ ᱟᱨ ᱥᱩᱵᱤᱫᱷᱟ ᱱᱚᱣᱟ ᱢᱮᱱᱟᱜᱼᱟ ᱠᱤ ᱤᱧᱟᱹᱜ ᱜᱟᱹᱰᱤ ᱨᱮ ᱫᱚ ᱢᱤᱫ ᱫᱤᱱ ᱵᱟᱨ ᱥᱤᱧ ᱩᱫᱷᱟᱹᱨ ᱫᱷᱟᱨ ᱦᱚᱸ ᱪᱟᱞᱟᱜᱼᱟ ᱟᱨ ᱱᱚᱣᱟ ᱮᱨ ᱪᱟᱵᱟ ᱠᱟᱛᱮᱫ ᱟᱨ ᱦᱚᱸ ᱟᱥᱟᱲ ᱵᱚᱸᱜᱟ ᱦᱚᱸ ᱱᱚᱝᱠᱟᱜᱮ ᱡᱟᱦᱟᱸᱭ ᱠᱚᱯᱮ ᱞᱚᱥᱚᱫᱟ ᱮᱱᱠᱷᱟᱱ ᱚᱱᱟ ᱨᱮᱱᱟᱜ ᱦᱚᱸ ᱤᱧᱤᱧ ᱞᱚᱥᱚᱫ ᱟᱯᱮᱭᱟ ᱟᱯᱮ ᱱᱚᱣᱟ ᱟᱹᱛᱩ ᱦᱚᱲ ᱛᱟᱞᱟ ᱨᱮ ᱱᱩᱱᱟᱹᱜ ᱠᱟᱛᱷᱟᱹᱧ ᱫᱚᱦᱚᱭᱮᱜᱼᱟ ᱠᱤ ᱟᱯᱮᱭᱟᱜ ᱡᱚᱛᱚ ᱦᱚᱲᱟᱜ ᱥᱩᱵᱤᱫᱷᱟ ᱞᱟᱹᱜᱤᱫ ᱟᱨ ᱥᱟᱶᱛᱮ ᱤᱧᱟᱹᱜ ᱦᱚᱸ ᱵᱮᱯᱟᱨ ᱦᱩᱭᱩᱜᱼᱟ ᱟᱨ ᱢᱤᱫ ᱵᱟᱨ ᱯᱚᱭᱥᱟ ᱦᱩᱭᱩᱜ ᱛᱤᱧᱟᱹ ᱡᱟᱦᱟᱸ ᱜᱮ ᱜᱟᱹᱰᱤᱧ ᱠᱤᱨᱤᱧ ᱟᱠᱟᱫᱼᱟ ᱚᱱᱟ ᱯᱚᱭᱥᱟᱧ ᱟᱨᱡᱟᱣᱟ ᱟᱨ ᱟᱯᱮ ᱴᱷᱮᱡ ᱱᱤᱱᱟᱹᱜ ᱜᱮ ᱠᱟᱛᱷᱟ ᱫᱚᱦᱚᱭᱮᱜ ᱟᱹᱧ ᱟᱨ ᱱᱤᱱᱟᱹᱜ ᱜᱮᱧ ᱟᱨᱫᱟᱥᱮᱜᱼᱟ ᱱᱤᱱᱟᱹᱜ ᱜᱮᱧ ᱱᱮᱦᱚᱨᱮᱜᱼᱟ ᱠᱤ ᱤᱧᱟᱹᱜ ᱜᱟᱹᱰᱤ ᱡᱚᱛᱚ ᱦᱚᱲ ᱤᱫᱤ ᱯᱮ ᱢᱮᱱᱛᱮᱫ ᱱᱤᱭᱟᱹ ᱱᱤᱱᱟᱹᱜ ᱢᱮᱱ ᱠᱟᱛᱮᱫ ᱜᱮ ᱤᱧᱟᱹᱜ ᱠᱟᱛᱷᱟᱧ ᱢᱩᱪᱟᱹᱫᱮᱜᱼᱟ